ᱦᱮᱞᱳ ᱜᱚᱢᱠᱮ ᱛᱚ ᱟᱸᱡᱚᱢ ᱵᱤᱱᱥᱮ ᱟᱹᱞᱤᱧ ᱱᱚᱜᱼᱚᱭ ᱛᱟᱹᱞᱤᱧ ᱟᱴᱷᱨᱚ ᱩᱱᱤᱥ ᱥᱟᱞ ᱦᱩᱭᱱᱟ ᱛᱚ ᱟᱫᱷᱟᱨ ᱵᱟᱹᱞᱤᱧ ᱵᱮᱱᱟᱣ ᱟᱠᱟᱫᱟ ᱟᱫᱚ ᱮᱱᱠᱷᱟᱱ ᱱᱚᱰᱮ ᱟᱹᱞᱤᱧ ᱠᱚᱴᱟ ᱨᱮ ᱪᱟᱣᱞᱮ ᱦᱚᱸ ᱵᱟᱹᱞᱤᱧ ᱧᱟᱢ ᱫᱟᱲᱮᱭᱟᱜ ᱠᱟᱱᱟ ᱚᱱᱟ ᱵᱟᱝᱛᱮ ᱚᱸᱰᱮ ᱱᱤᱛᱳᱜ ᱟᱫᱷᱟᱨ ᱠᱟᱨᱰ ᱠᱚ ᱧᱟᱢ ᱠᱟᱱᱟ ᱥᱟᱢᱤᱞ ᱵᱟᱝ ᱟᱫᱷᱟᱨ ᱠᱟᱨᱰ ᱥᱟᱢᱤᱞ ᱤᱭᱟᱹ ᱵᱟᱝᱠᱷᱟᱱ ᱫᱚ ᱮᱴᱟᱪ ᱵᱟᱝᱠᱷᱟᱱ ᱢᱟ ᱵᱟᱠᱚ ᱮᱢᱚᱜ ᱠᱟᱱᱟ ᱱᱤᱛᱳᱜ ᱦᱳᱭ ᱦᱳᱭ ᱦᱳᱭ ᱦᱳᱭ ᱛᱚ ᱟᱫᱚ ᱚᱠᱟ ᱚᱠᱟ ᱦᱤᱞᱳᱜ ᱯᱮ ᱫᱩᱲᱩᱵᱼᱟ ᱦᱟᱯᱛᱟᱨᱮ ᱛᱤᱱᱟᱹᱜ ᱫᱤᱱ ᱛᱤᱱ ᱫᱤᱱ ᱛᱤᱱ ᱫᱤᱱ ᱜᱮ ᱚ ᱟᱪᱪᱷᱟ ᱴᱷᱤᱠᱟ ᱚᱠᱟ ᱚᱠᱟ ᱫᱤᱱ ᱚ ᱟᱪᱷᱟ ᱴᱷᱤᱠᱟ ᱴᱷᱤᱠᱟ ᱟᱹᱞᱤᱧ ᱦᱤᱡᱩᱜ ᱠᱟᱱᱟ ᱤᱱᱟᱹ ᱦᱤᱞᱳᱜ ᱦᱮᱸᱥᱮ ᱤᱱᱟᱹ ᱦᱤᱞᱳᱜ ᱞᱤᱧ ᱦᱤᱡᱩᱜ ᱠᱟᱱᱟ ᱱᱟᱜ ᱟᱹᱞᱤᱧ ᱚᱱᱟ ᱟᱫᱷᱟᱨ ᱠᱟᱨᱰ ᱤᱭᱟᱹ ᱟᱹᱞᱤᱧ ᱵᱤᱱ ᱟᱨ ᱟᱸᱡᱚᱢ ᱵᱤᱱ ᱥᱮ ᱟᱨ ᱚᱱᱟ ᱤᱭᱟᱹ ᱠᱟᱛᱮᱫ ᱛᱤᱱᱟᱹᱜ ᱫᱤᱱ ᱵᱟᱫᱽ ᱧᱟᱢᱚᱜᱼᱟ ᱟᱪᱷᱟ ᱴᱷᱤᱠ ᱜᱮᱭᱟ ᱴᱷᱤᱠ ᱜᱮᱭᱟ ᱟᱪᱪᱷᱟ ᱤᱱᱟᱹᱜ ᱫᱤᱱ ᱞᱤᱧ ᱥᱚᱵᱩᱨᱟ ᱟᱹᱞᱤᱧ ᱦᱳᱭ ᱟᱫᱚ ᱱᱤᱛᱳᱜ ᱟᱹᱞᱤᱧ ᱵᱮᱱᱟᱣ ᱡᱚᱨᱩᱨᱤ ᱠᱟᱱᱟ ᱱᱤᱛᱳᱜ ᱛᱟᱹᱞᱤᱧ ᱤᱧᱟᱹᱜ ᱦᱳᱭ ᱦᱳᱭ ᱟᱫᱚ ᱚᱱᱮ ᱚᱱᱟᱜᱮ ᱟᱫᱚ ᱩᱱ ᱫᱤᱱᱢᱟ ᱟᱹᱞᱤᱧ ᱦᱚᱸ ᱵᱟᱹᱞᱤᱧ ᱵᱮᱱᱟᱣ ᱦᱚᱪᱚ ᱫᱟᱲᱮᱭᱟᱜᱼᱟ ᱟᱫᱚ ᱱᱤᱛᱳᱜ ᱜᱮᱥᱮ ᱞᱤᱧ ᱴᱷᱤᱠᱟᱹᱭᱮᱜᱼᱟ ᱵᱟᱝᱟ ᱱᱚᱣᱟ ᱱᱚᱣᱟ ᱠᱚᱨᱮ ᱱᱤᱛᱳᱜ ᱟᱫᱷᱟᱨ ᱵᱟᱝᱠᱷᱟᱱ ᱫᱚ ᱪᱮᱫ ᱠᱟᱹᱢᱤ ᱨᱮᱜᱮ ᱵᱟᱭ ᱦᱤᱡᱩᱜ ᱠᱟᱱᱟ ᱚᱠᱟ ᱠᱟᱹᱢᱤ ᱦᱚᱸ ᱵᱟᱢ ᱠᱟᱹᱢᱤ ᱫᱟᱲᱮᱭᱟᱜᱼᱟ ᱚᱱᱟᱨᱮ ᱱᱤᱛᱳᱜ ᱟᱫᱷᱟᱨ ᱠᱟᱨᱰ ᱟᱹᱞᱤᱧ ᱟᱹᱰᱤ ᱥᱚᱠᱛᱚ ᱞᱟᱹᱠᱛᱤᱭᱟᱱ ᱪᱤᱡᱽ ᱱᱤᱛᱳᱜ ᱱᱤᱛᱳᱜ ᱮᱱᱟᱞᱤᱧ ᱴᱷᱤᱠᱟᱹᱭᱮᱜᱼᱟ ᱟᱞᱤᱧ ᱦᱚᱸ ᱟᱫᱷᱟᱨ ᱠᱟᱨᱰ ᱞᱟᱹᱠᱛᱤ ᱪᱤᱡᱽ ᱠᱟᱱᱟ ᱢᱮᱱᱛᱮ ᱦᱳᱭ ᱦᱳᱭ ᱦᱳᱭ ᱴᱷᱤᱠ ᱦᱳᱭ ᱟᱫᱚ ᱚᱱᱮ ᱯᱚᱭᱥᱟ ᱠᱟᱣᱰᱤ ᱠᱚᱜᱮ ᱛᱤᱱᱟᱹᱜ ᱜᱟᱱ ᱞᱟᱜᱟᱜᱼᱟ

ᱟᱪᱪᱷᱟ ᱪᱟ ᱯᱟᱹᱱᱤ ᱞᱮᱠᱟ ᱫᱚ ᱟᱪᱪᱷᱟ ᱚᱱᱟ ᱫᱚᱞᱤᱧ ᱮᱢᱟᱣ ᱵᱤᱱᱟ ᱱᱟᱜ ᱴᱷᱤᱠ ᱴᱷᱤᱠ ᱴᱷᱤᱠ ᱜᱮᱭᱟ ᱛᱚᱵᱮ